ᱟᱵᱚ ᱢᱟᱹᱱᱢᱤᱭᱟᱜ ᱦᱚᱲᱢᱚ ᱨᱮᱫᱚ ᱫᱚᱢᱮ ᱨᱩᱣᱟᱹ ᱦᱟᱹᱥᱩ ᱢᱮᱱᱟᱜ ᱟᱠᱟᱫᱟ ᱡᱚᱠᱷᱚᱱ ᱵᱚᱱ ᱨᱩᱣᱟᱹ ᱦᱟᱹᱥᱩᱜᱼᱟ ᱩᱱ ᱡᱚᱠᱷᱮᱡ ᱫᱟᱨᱮ ᱨᱮᱭᱟᱜ ᱨᱟᱱ ᱨᱮᱦᱮᱫ ᱵᱚᱱ ᱡᱚᱢᱟ ᱡᱚᱠᱷᱚᱱ ᱚᱱᱟ ᱨᱟᱱ ᱨᱮᱦᱮᱫ ᱡᱚᱢ ᱠᱟᱛᱮᱫ ᱦᱚᱸ ᱵᱟᱵᱚᱱ ᱵᱮᱥᱚᱜᱼᱟ ᱩᱱ ᱡᱚᱠᱷᱮᱡ ᱫᱚ ᱥᱚᱨᱠᱟᱨᱤ ᱦᱟᱥᱯᱟᱛᱟ ᱥᱮ ᱰᱟᱠᱛᱟᱨ ᱚᱲᱟᱜ ᱵᱚ ᱪᱟᱞᱟᱜᱼᱟ ᱚᱸᱰᱮ ᱪᱟᱞᱟᱣ ᱠᱟᱛᱮ ᱯᱳᱭᱞᱳᱫᱚ ᱰᱟᱠᱴᱚᱨ ᱴᱷᱮᱱ ᱵᱚ ᱫᱮᱠᱷᱟᱣ ᱦᱚᱪᱚᱜᱼᱟ ᱰᱟᱴᱚᱨ ᱴᱷᱮᱱ ᱫᱮᱠᱷᱟᱣ ᱠᱟᱛᱮ ᱨᱟᱱᱮ ᱚᱞ ᱟᱵᱚᱱᱟ ᱨᱟᱱ ᱚᱞ ᱠᱟᱛᱮ ᱦᱳᱥᱯᱤᱴᱟᱞ ᱨᱮᱵᱚᱱ ᱵᱷᱚᱨᱛᱤᱜᱼᱟ ᱦᱳᱥᱯᱤᱴᱟᱞ ᱵᱷᱚᱨᱛᱤ ᱠᱟᱛᱮ ᱦᱚᱸ ᱰᱟᱠᱴᱚᱨ ᱥᱳᱢᱳᱭ ᱨᱮ ᱵᱟᱝᱠᱚ ᱦᱤᱡᱩᱜᱼᱟ ᱥᱮ ᱥᱳᱢᱳᱭ ᱨᱮ ᱵᱟᱝᱠᱚ ᱪᱮᱠᱮᱯ ᱠᱚᱣᱟ ᱥᱳᱢᱳᱭ ᱨᱮ ᱨᱟᱱ ᱦᱚᱸ ᱵᱟᱝᱠᱚ ᱮᱢᱚᱜᱼᱟ ᱥᱮ ᱡᱚᱢ ᱦᱚᱸ ᱴᱷᱤᱠ ᱢᱚᱛᱚᱵᱟᱝ ᱠᱚ ᱮᱢᱚᱜᱼᱟ ᱚᱱᱟᱛᱮ ᱱᱮᱛᱟᱨ ᱫᱚ ᱵᱮᱥᱤᱨ ᱵᱷᱟᱜ ᱦᱚᱥᱯᱤᱴᱟᱞ ᱠᱚᱨᱮ ᱦᱚᱸ ᱢᱚᱡᱽ ᱛᱮᱫᱚ ᱵᱟᱝ ᱠᱚ ᱪᱮᱠᱟᱯ ᱠᱟᱱᱟ ᱟᱨ ᱱᱚᱣᱟ ᱫᱚ ᱤᱧ ᱥᱟᱶᱛᱮᱦᱚᱸ ᱦᱩᱭᱟᱠᱟᱱᱟ ᱤᱧᱦᱚᱸ ᱡᱚᱠᱷᱚᱱᱤᱧ ᱨᱩᱣᱟᱹᱜᱼᱟ ᱩᱱ ᱡᱚᱠᱷᱮᱡ ᱤᱧᱦᱚᱸ ᱞᱟᱹᱣᱫᱚᱦᱟ ᱦᱚᱥᱯᱤᱴᱟᱞ ᱥᱚᱨᱠᱟᱨᱤ ᱦᱚᱥᱯᱤᱴᱟᱞ ᱨᱮᱧ ᱫᱮᱠᱷᱟᱣ ᱞᱮᱱᱟ ᱚᱸᱰᱮ ᱰᱟᱠᱴᱚᱨ ᱴᱷᱮᱱᱤᱧ ᱫᱮᱠᱷᱟᱣ ᱞᱮᱱᱟ ᱟᱨ ᱰᱟᱠᱴᱚᱨ ᱤᱧᱟᱹᱜ ᱨᱩᱣᱟᱹ ᱵᱟᱭ ᱧᱟᱢ ᱫᱟᱥᱮᱭᱟᱫ ᱛᱤᱧᱟᱹ ᱚᱱᱟ ᱠᱷᱟᱹᱛᱤᱨ ᱟᱨᱚ ᱮᱴᱟᱜ ᱰᱟᱠᱴᱚᱨ ᱨᱟᱱᱤᱜᱚᱧᱡᱽ ᱛᱮᱧ ᱪᱟᱞᱟᱣ ᱮᱱᱟ ᱫᱮᱠᱷᱟᱜ ᱚᱸᱰᱮ ᱚᱸᱰᱮ ᱰᱟᱠᱴᱚᱨ ᱴᱷᱮᱱ ᱫᱮᱠᱷᱟᱣ ᱠᱟᱛᱮᱫ ᱰᱟᱠᱴᱚᱨ ᱤᱧᱟᱹᱜ ᱨᱩᱣᱟᱹᱭ ᱧᱟᱢ ᱠᱮᱫ ᱛᱤᱧᱟᱹ ᱨᱩᱣᱟᱹ ᱧᱟᱢ ᱠᱟᱛᱮᱫ ᱤᱧᱮ ᱨᱟᱱᱮ ᱮᱢᱟᱫᱤᱧᱟᱹ ᱚᱱᱟ ᱨᱟᱱ ᱡᱚᱢ ᱠᱟᱛᱮᱫ ᱤᱧᱤᱧ ᱵᱮᱥ ᱟᱠᱟᱱᱟ